ᱦᱮᱞᱳ ᱤᱧ ᱫᱚ ᱱᱟᱦᱟᱜ ᱥᱚᱢᱟᱡᱽ ᱥᱩᱥᱟᱹᱨᱤᱭᱟᱹ ᱡᱷᱟᱲᱜᱨᱟᱢ ᱨᱤᱱᱤᱡ ᱱᱟᱦᱟᱸᱜ ᱤᱧ ᱢᱮᱱᱮᱫᱼᱟ ᱟᱨ ᱟᱹᱞᱤᱧᱟᱜ ᱧᱩᱛᱩᱢ ᱫᱚ ᱥᱩᱥᱚᱢᱟ ᱢᱩᱨᱢᱩ ᱦᱩᱭᱩᱜ ᱠᱟᱱᱟ ᱟᱨ ᱟᱹᱵᱤᱱ ᱫᱚ ᱯᱟᱪᱷᱮᱱ ᱤᱭᱟᱹ ᱵᱤᱱ ᱢᱮᱱᱮᱫᱼᱟ ᱥᱮ ᱫᱷᱟᱱᱤ ᱥᱚᱨᱮᱱ ᱜᱳᱵᱳᱨᱫᱷᱚᱱ ᱨᱤᱱᱤᱡ ᱢᱟᱺᱡᱷᱤ ᱵᱩᱲᱦᱤ ᱦᱳᱭ ᱛᱚᱵᱮ ᱴᱷᱤᱠ ᱨᱮᱜᱮ ᱛᱟᱹᱞᱤᱧ ᱠᱚᱞ ᱫᱚ ᱞᱟᱜᱟᱣ ᱠᱟᱱᱟ ᱟᱫᱚ ᱤᱭᱟᱹ ᱦᱩᱱᱟᱹᱝ ᱟᱹᱞᱤᱧ ᱫᱚᱞᱤᱧ ᱠᱩᱞᱤ ᱠᱟᱱᱟ ᱠᱤ ᱤᱭᱟᱹ ᱟᱹᱞᱤᱧ ᱢᱟ ᱫᱤᱥᱚᱢ ᱫᱤᱥᱚᱢ ᱞᱤᱧ ᱫᱟᱬᱟᱱᱟ ᱟᱨ ᱚᱸᱰᱮ ᱟᱵᱚ ᱥᱟᱱᱛᱟᱲ ᱡᱟᱹᱛᱤ ᱠᱚᱣᱟᱜ ᱮᱱᱮᱡ ᱥᱮᱨᱮᱧ ᱥᱮ ᱯᱟᱨᱟᱵᱽ ᱯᱩᱱᱟᱹᱭ ᱠᱚᱞᱤᱧ ᱧᱮᱞᱟᱞᱤᱧ ᱟᱫᱚ ᱟᱹᱵᱤᱱ ᱢᱟᱵᱤᱱ ᱞᱟᱹᱭᱮᱫᱼᱟ ᱢᱟᱺᱡᱷᱤ ᱵᱩᱲᱦᱤ ᱠᱟᱱᱟᱞᱤᱧ ᱛᱚ ᱟᱯᱮ ᱫᱚ ᱪᱮᱫᱞᱮᱠᱟ ᱯᱮ ᱯᱟᱨᱟᱵᱚᱜᱼᱟ ᱚᱱᱛᱮ ᱫᱚ ᱪᱮᱫ ᱪᱮᱫ ᱯᱟᱨᱟᱵᱽ ᱠᱚᱯᱮ ᱢᱟᱱᱟᱣᱟ ᱟᱫᱚ ᱟᱹᱞᱤᱧ ᱫᱩᱞᱤᱧ ᱠᱩᱞᱤᱭᱮᱫ ᱵᱤᱱᱟ ᱦᱩᱱᱟᱹᱝ ᱟᱯᱮ ᱫᱚ ᱥᱚᱦᱚᱨᱟᱭ ᱯᱟᱨᱟᱵᱽ ᱫᱚ ᱪᱮᱫᱞᱮᱠᱟ ᱯᱮ ᱯᱟᱨᱟᱵᱚᱜᱼᱟ ᱟᱯᱮ ᱫᱚ ᱥᱚᱦᱚᱨᱟᱭ ᱯᱟᱨᱟᱵᱽ ᱫᱚ ᱛᱤᱱᱟᱹᱜ ᱫᱤᱱ ᱯᱮ ᱯᱟᱨᱟᱵᱚᱜᱼᱟ ᱟᱪᱪᱷᱟ ᱢᱚᱬᱮ ᱢᱟᱦᱟ ᱯᱮ ᱯᱟᱨᱟᱵᱚᱜᱼᱟ ᱛᱚᱵᱮ ᱟᱪᱪᱷᱟ ᱟᱨ ᱪᱮᱫ ᱯᱟᱨᱟᱵᱽ ᱠᱚᱯᱮ ᱢᱟᱱᱟᱣᱟ ᱵᱟᱦᱟ ᱯᱟᱨᱟᱵᱽ ᱵᱤᱱ ᱞᱟᱹᱭᱮᱫᱼᱟ ᱚᱱᱟ ᱫᱚ ᱪᱮᱫᱞᱮᱠᱟ ᱚ ᱦᱚᱸ ᱟᱫᱚ ᱪᱮᱫᱞᱮᱠᱟ ᱵᱟᱦᱟ ᱦᱳᱭ ᱪᱟᱞᱟᱜ ᱞᱤᱧ ᱢᱮᱱᱮᱫᱼᱟ ᱟᱫᱚ ᱚᱱᱟ ᱜᱮ ᱢᱟᱬᱟᱝ ᱨᱮᱞᱤᱧ ᱠᱩᱞᱤ ᱧᱚᱜᱮᱫ ᱵᱤᱱᱟ ᱟᱪᱪᱷᱟ ᱵᱟᱦᱟ ᱟᱪᱪᱷᱟ ᱵᱟᱦᱟ ᱨᱮᱫᱚ ᱟᱯᱮ ᱫᱚ ᱪᱮᱫ ᱠᱚᱛᱮ ᱯᱮ ᱮᱱᱮᱡ ᱥᱮᱨᱮᱧᱟ ᱥᱮ ᱵᱟᱯᱮ ᱨᱟᱹᱥᱠᱟᱹᱭᱟ ᱚ ᱟᱪᱪᱷᱟ ᱦᱳᱭ ᱵᱟᱠᱷᱟᱱ ᱫᱚ ᱟᱵᱚᱣᱟᱜ ᱡᱟᱦᱟᱸ ᱠᱟᱞᱪᱟᱨ ᱛᱟᱵᱚᱱ ᱠᱟᱱᱟ ᱥᱚᱝᱥᱠᱨᱤᱛᱤ ᱚᱱᱟ ᱠᱚ ᱛᱟᱵᱚᱱ ᱟᱫᱚᱜᱼᱟ ᱵᱟᱝᱟ ᱦᱮᱸᱥᱮ ᱦᱳᱭ ᱟᱨ ᱟᱢ ᱫᱚ ᱛᱚᱵᱮ ᱱᱟᱦᱟᱜ ᱡᱷᱟᱨᱠᱷᱚᱱ ᱯᱚᱱᱚᱛ ᱨᱤᱱᱤᱡ ᱠᱟᱱᱟᱢ ᱵᱟᱝᱼᱟ ᱟᱨ ᱪᱮᱫᱞᱮᱠᱟ ᱟᱯᱮ ᱥᱮᱫᱟᱜ ᱫᱚ ᱞᱟᱹᱭ ᱵᱤᱱ ᱫᱟᱜ ᱡᱟᱹᱲᱤ ᱠᱚ ᱚ ᱦᱚᱸ ᱦᱳᱭ ᱛᱚᱵᱮ ᱪᱟᱞᱟᱜᱼᱟᱹᱧ ᱤᱧ ᱦᱚᱸ ᱧᱮᱞ ᱟᱹᱜᱩᱭᱟᱹᱧ ᱟᱯᱮ ᱥᱮᱫᱟᱜ ᱡᱷᱟᱨᱠᱷᱚᱱᱰ ᱫᱤᱥᱚᱢ ᱥᱮᱫ ᱫᱚ ᱪᱮᱫ ᱞᱮᱠᱟ ᱠᱚ ᱯᱟᱨᱟᱵᱚᱜᱼᱟ ᱠᱚ ᱥᱚᱦᱚᱨᱟᱭᱚᱜᱼᱟ ᱠᱚ ᱪᱮᱫ ᱯᱟᱨᱟᱵᱽ ᱥᱮᱴᱮᱨᱚᱜ ᱠᱟᱱᱟ ᱵᱤᱱ ᱞᱟᱹᱭ ᱠᱮᱫᱼᱟ ᱟᱪᱪᱷᱟ ᱦᱳᱭ ᱛᱚᱵᱮ ᱴᱷᱤᱠᱜᱮᱭᱟ ᱞᱤᱧ ᱧᱮᱞ ᱟᱹᱜᱩᱭᱟ ᱤᱭᱟᱹ ᱟᱯᱮ ᱥᱮᱫᱟᱜ ᱯᱟᱨᱟᱵᱽ ᱠᱚ ᱦᱚᱸ ᱛᱚᱵᱮ ᱴᱷᱤᱠᱜᱮᱭᱟ ᱛᱚᱵᱮᱞᱤᱧ ᱫᱚᱦᱚᱭᱟ ᱦᱮᱸ ᱦᱳᱭ ᱱᱚᱝᱠᱟ ᱜᱮᱞᱟᱝ ᱠᱟᱛᱷᱟᱜᱼᱟ ᱦᱳᱭ